ᱵᱤᱨᱵᱷᱩᱢᱨᱮᱫᱚ ᱪᱟᱥ ᱟᱵᱟᱫ ᱫᱚ ᱢᱩᱞᱚᱛᱚ ᱱᱤᱛᱚᱜ ᱫᱚ ᱴᱮᱠᱱᱚᱞᱚᱡᱤ ᱪᱮᱛᱟᱱ ᱨᱮᱜᱤ ᱦᱩᱭᱩᱜ ᱠᱟᱱᱟ ᱯᱟᱹᱦᱤᱞ ᱫᱚ ᱵᱚᱨᱥᱟ ᱡᱟᱹᱲᱤ ᱫᱟᱜ ᱛᱮ ᱪᱟᱥ ᱟᱵᱟᱫ ᱦᱩᱭ ᱜᱟᱱᱚᱜ ᱠᱟᱱ ᱛᱟᱦᱮᱱᱟ ᱢᱮᱱᱠᱷᱟᱱ ᱱᱮᱛᱟᱨ ᱚᱱᱠᱟᱱ ᱵᱚᱨᱥᱟ ᱡᱟᱹᱲᱤ ᱫᱟᱜ ᱵᱟᱹᱪᱩᱜᱼᱟ ᱚᱱᱟᱛᱮ ᱴᱮᱠᱱᱚᱞᱚᱡᱤ ᱪᱮᱛᱟᱱ ᱨᱮᱜᱤ ᱵᱷᱚᱨᱥᱟ ᱫᱚ ᱪᱮᱫ ᱞᱮᱠᱟ ᱢᱟᱴᱨᱮ ᱥᱟᱵᱢᱟᱨᱥᱤᱵᱮᱞ ᱵᱟᱹᱭᱥᱟᱹᱣ ᱠᱟᱛᱮᱜ ᱫᱟᱜ ᱩᱰᱩᱜ ᱦᱩᱭᱩᱜᱼᱟ ᱯᱟᱛᱟᱞ ᱠᱷᱚᱱ ᱚᱱᱟ ᱞᱟᱹᱜᱤᱫ ᱫᱚ ᱡᱟᱹᱨᱩᱲᱟ ᱵᱤᱡᱽᱞᱤ ᱟᱨ ᱟᱛᱳ ᱠᱚᱨᱮᱱ ᱦᱚᱸ ᱵᱤᱡᱽᱞᱤ ᱨᱮᱱᱟᱜ ᱫᱚ ᱡᱟᱹᱨᱩᱲ ᱢᱮᱱᱟᱜᱼᱟ ᱪᱮᱫᱟᱜ ᱥᱮ ᱚᱲᱟᱜ ᱢᱟᱨᱥᱟᱞ ᱯᱟᱹᱦᱤᱞ ᱫᱚ ᱞᱚᱱᱴᱷᱚᱱ ᱛᱟᱦᱮᱸ ᱠᱟᱱᱟ ᱱᱮᱛᱟᱨ ᱫᱚ ᱚᱱᱟ ᱞᱚᱱᱴᱷᱚᱱ ᱨᱮᱭᱟᱜ ᱞᱟᱭᱤᱴ ᱛᱮ ᱵᱮᱵᱚᱦᱟᱨ ᱡᱟᱹᱥᱛᱤ ᱵᱟᱹᱱᱩᱜᱼᱟ ᱵᱤᱡᱽᱞᱤ ᱠᱟᱹᱭ ᱛᱤᱜᱤ ᱯᱩᱸᱰ ᱢᱟᱨᱥᱟᱞ ᱫᱚ ᱦᱩᱭᱩᱜ ᱠᱟᱱᱟ ᱚᱱᱟᱠᱷᱟᱹᱛᱤᱨ ᱟᱛᱳ ᱴᱚᱞᱟ ᱠᱚᱨᱮ ᱦᱚᱸ ᱵᱤᱡᱽᱞᱤ ᱨᱮᱭᱟᱜ ᱡᱟᱹᱨᱩᱲ ᱠᱟᱱᱟ ᱟᱨ ᱪᱟᱥ ᱟᱵᱟᱫ ᱨᱮᱢᱟ ᱛᱚ ᱯᱟᱛᱟᱞ ᱠᱷᱚᱱ ᱫᱟᱜ ᱨᱟᱠᱟᱵ ᱞᱟᱹᱜᱤ ᱛᱮᱢᱟ ᱠᱟᱨᱮᱱ ᱜᱤ ᱫᱚᱨᱠᱟᱨᱟ ᱵᱤᱡᱽᱞᱤᱜᱤ ᱫᱚᱨᱠᱟᱨᱟ ᱚᱱᱟ ᱠᱷᱟᱹᱛᱤᱨ ᱱᱤᱛᱚᱜ ᱵᱤᱨᱵᱷᱩᱢ ᱨᱮᱱᱟᱜ ᱪᱟᱥ ᱫᱚ ᱢᱩᱞᱚᱛᱚ ᱵᱤᱡᱽᱞᱤ ᱪᱮᱛᱟᱱ ᱨᱮᱜᱤ